ᱦᱳᱭ ᱞᱟᱹᱭᱵᱮᱱ ᱦᱳᱭ ᱧᱟᱢᱚᱜ ᱜᱮᱭᱟ ᱟᱨ ᱪᱮᱫ ᱠᱚᱵᱮᱱ ᱦᱟᱛᱟᱣᱟ ᱪᱮᱫᱞᱮᱠᱟᱱᱟᱜ ᱨᱟᱱ

ᱫᱟᱢ ᱳᱭ ᱫᱩ ᱟᱲᱟᱭ ᱥᱚ ᱛᱤᱱ ᱥᱚ ᱡᱮᱢᱚᱱ ᱠᱚᱣᱟᱞᱤᱴᱤ ᱨᱮᱱᱟᱜ ᱮᱢ ᱦᱟᱛᱟᱣᱟ

ᱱᱟᱦᱮᱞ ᱯᱷᱟᱞ ᱱᱟᱦᱮᱞ ᱟᱨ ᱯᱷᱟᱞ ᱢᱤᱫ ᱥᱟᱶᱛᱮ ᱱᱮᱛᱟᱨ ᱫᱚ ᱰᱤᱡᱤᱴᱮᱞ ᱛᱚ ᱱᱟᱦᱮᱞ ᱯᱟᱞ ᱚᱱᱟ ᱦᱩᱭᱩᱜ ᱠᱟᱱᱟ ᱦᱟᱡᱟᱨ ᱜᱟᱱ ᱫᱟᱢᱚᱜᱼᱟ ᱢᱤᱫ ᱦᱟᱡᱟᱨ ᱜᱟᱱ ᱦᱳᱭ ᱢᱮᱱᱟᱜ ᱢᱮᱱᱟᱜ ᱜᱮᱭᱟ ᱚᱱᱟ ᱪᱟᱨ ᱯᱟᱸᱪᱥᱚ ᱴᱟᱠᱟ ᱦᱩᱭᱩᱜᱼᱟ

ᱦᱮᱸ ᱚᱱᱟ ᱠᱚᱵᱤᱱ ᱧᱟᱢ ᱜᱮᱭᱟ

ᱱᱤᱛᱳᱜ ᱫᱚ ᱦᱳᱭ ᱵᱟᱨᱚ ᱴᱟᱠᱟ

ᱦᱮᱸ ᱟᱨ ᱞᱟᱜᱮ ᱫᱷᱟᱨᱟ ᱧᱚᱜ ᱵᱟᱠᱷᱟᱱ ᱦᱟᱸᱜ ᱪᱟᱵᱟᱜᱼᱟ ᱪᱟᱵᱟ ᱞᱮᱱᱠᱷᱟᱱ ᱦᱟᱸᱜ ᱠᱟᱛᱷᱟ ᱟᱠᱟᱫ ᱢᱤᱭᱟᱹᱧ ᱦᱟᱸᱜ ᱦᱮᱸᱛᱚ ᱦᱮᱸ ᱛᱚ

ᱴᱷᱤᱠᱟᱹᱱ ᱜᱮᱭᱟ ᱛᱚ